ᱱᱚᱣᱟ ᱯᱚᱨᱤᱵᱮᱥ ᱨᱮ ᱡᱟᱦᱟᱸ ᱠᱚ ᱜᱮᱥ ᱥᱩᱱᱩᱢ ᱵᱚᱱ ᱵᱮᱵᱚᱦᱟᱨᱫᱟ ᱚᱱᱟ ᱠᱚᱫᱚ ᱦᱩᱭᱩᱜ ᱠᱟᱱᱟ ᱚᱱᱟ ᱠᱚᱫᱚ ᱦᱩᱭᱩᱜ ᱠᱟᱱᱟ ᱡᱮᱢᱚᱱ ᱟᱹᱰᱤ ᱟᱢᱫᱟᱜᱮ ᱱᱚᱝᱠᱟ ᱜᱮᱥ ᱥᱩᱱᱩᱢ ᱵᱚᱱ ᱵᱮᱵᱚᱦᱟᱨᱫᱟ ᱡᱮᱞᱮᱠᱟ ᱯᱮᱴᱨᱳᱞ ᱰᱤᱡᱤᱴᱮᱞ ᱚᱱᱠᱟᱱᱟᱜ ᱥᱩᱱᱩᱢ ᱠᱚ ᱠᱷᱚᱱᱤᱡᱚ ᱛᱮᱞ ᱟᱭᱢᱟ ᱞᱮᱠᱟᱱᱟᱜ ᱚᱱᱠᱟᱱᱟᱜ ᱥᱩᱱᱩᱢ ᱠᱚ ᱯᱨᱟᱠᱨᱤᱛᱤᱠ ᱨᱮ ᱵᱮᱵᱚᱦᱟᱨᱚᱜ ᱠᱟᱱᱟ ᱡᱮᱞᱮᱠᱟ ᱯᱮᱴᱨᱳᱞ ᱯᱮᱴᱨᱳᱞ ᱨᱮ ᱵᱟᱢ ᱮᱢ ᱞᱮᱠᱷᱟᱱ ᱜᱟᱹᱰᱤ ᱠᱚ ᱵᱟᱝ ᱪᱟᱞᱟᱜᱼᱟ ᱥᱩᱠᱛᱮ ᱚᱱᱠᱟᱱᱟᱜ ᱡᱤᱱᱤᱥ ᱟᱭᱢᱟ ᱞᱮᱠᱟᱱ ᱥᱩᱱᱩᱢᱜᱮ ᱵᱮᱵᱚᱦᱟᱨᱚᱜ ᱠᱟᱱᱟ ᱯᱮᱴᱨᱳᱞ ᱠᱚ ᱠᱷᱚᱱᱤᱡᱚ ᱛᱮᱞ ᱢᱟᱱᱮ ᱟᱨᱦᱚᱸ ᱱᱚᱣᱟ ᱦᱚᱸ ᱡᱩᱫᱤ ᱱᱚᱣᱟ ᱵᱷᱟᱨᱚᱛ ᱨᱮᱥᱮ ᱵᱟᱝ ᱛᱟᱦᱮᱸ ᱞᱮᱱᱠᱷᱟᱱ ᱚᱱᱠᱟᱱᱟᱜ ᱛᱟᱦᱚᱞᱮ ᱜᱟᱹᱲᱤ ᱠᱚ ᱥᱮ ᱱᱤᱛᱚᱜ ᱡᱟᱦᱟᱱᱟᱜ ᱡᱤᱱᱤᱥ ᱠᱚ ᱵᱟᱝ ᱪᱟᱞᱟᱣ ᱠᱚᱜ ᱠᱮᱭᱟ ᱢᱮᱱᱠᱷᱟᱱ ᱟᱵᱚ ᱠᱚ ᱛᱟᱞᱟᱨᱮ ᱱᱤᱛᱚᱜ ᱡᱚᱠᱷᱚᱱ ᱱᱚᱣᱟ ᱠᱚ ᱢᱮᱱᱟᱜᱼᱟ ᱚᱱᱟᱛᱮ ᱱᱚᱣᱟ ᱜᱟᱹᱲᱤ ᱠᱚᱦᱚᱸ ᱪᱟᱞᱟᱜ ᱠᱟᱱᱟ ᱥᱮ ᱱᱚᱣᱟ ᱠᱚ ᱟᱹᱠᱷᱨᱤᱧᱚᱜ ᱠᱟᱱ ᱛᱟᱠᱚᱣᱟ ᱥᱮ ᱱᱚᱣᱟ ᱠᱚ ᱦᱚᱲ ᱠᱚᱠᱚ ᱴᱟᱠᱟ ᱫᱟᱲᱮᱭᱟᱜ ᱠᱟᱱᱟ ᱥᱮ ᱠᱟᱹᱣᱰᱤ ᱠᱚᱠᱚ ᱠᱤᱨᱤᱧ ᱤᱭᱟᱹ ᱫᱟᱲᱮᱭᱟᱜ ᱠᱟᱱᱟ ᱡᱳᱜᱟᱲ ᱫᱟᱲᱮᱭᱟᱜ ᱠᱟᱱᱟ ᱱᱚᱝᱠᱟᱱᱟᱜ ᱠᱟᱛᱷᱟ ᱜᱮ ᱟᱨ ᱱᱚᱝᱠᱟᱱᱟᱜ ᱯᱚᱨᱤᱵᱮᱥ ᱨᱮ ᱱᱩᱱᱟᱹᱜ ᱜᱟᱱ ᱥᱩᱱᱩᱢ ᱥᱮ ᱟᱹᱰᱤᱜᱟᱱ ᱜᱮ ᱢᱮᱱᱟᱜ ᱟᱠᱟᱫᱟ ᱫᱷᱟᱹᱨᱛᱤ ᱨᱮ ᱚᱱᱟᱜᱮ ᱡᱩᱫᱤ ᱱᱚᱣᱟ ᱠᱚ ᱵᱟᱝ ᱛᱟᱦᱮᱸ ᱞᱮᱱᱠᱷᱟᱱ ᱛᱟᱦᱚᱞᱮ ᱟᱵᱚᱣᱟᱜ ᱡᱮᱢᱚᱱ ᱱᱤᱛᱚᱜ ᱵᱟᱝ ᱪᱟᱞᱟᱣ ᱠᱚᱜ ᱠᱮᱭᱟ ᱱᱚᱝᱠᱟ ᱞᱮᱠᱟᱜᱮ ᱱᱚᱣᱟ ᱠᱚᱵᱚᱱ ᱵᱮᱵᱚᱦᱟᱨᱟ ᱯᱨᱟᱠᱨᱤᱛᱤᱠ ᱨᱮ ᱡᱟᱦᱟᱸ ᱢᱮᱱᱟᱜᱼᱟ ᱚᱱᱟᱫᱚ ᱦᱩᱭᱩᱜ ᱜᱮᱭᱟ ᱱᱚᱝᱠᱟ ᱠᱟᱛᱮᱜ